ᱮᱱᱮᱡ ᱜᱚᱰᱟ ᱠᱚᱨᱮ ᱨᱮᱯᱷᱨᱤ ᱤᱫᱤ ᱠᱟᱛᱮᱫ ᱠᱚ ᱮᱱᱮᱡᱼᱟ ᱱᱚ ᱡᱚᱱ ᱱᱟᱭᱤᱱ ᱥᱟᱭᱤᱰ ᱚᱱᱠᱟ ᱦᱚᱸ ᱦᱩᱭᱩᱜᱼᱟ ᱟᱨ ᱢᱤᱫᱴᱤᱡ ᱥᱮᱬᱟ ᱫᱷᱟᱨᱟ ᱯᱩᱲᱤᱭᱟᱹ ᱠᱚᱨᱮ ᱫᱚ ᱤᱞᱮᱵᱷᱮᱱ ᱥᱟᱭᱤᱰ ᱦᱚᱸ ᱦᱩᱭᱩᱜᱼᱟ ᱚᱯᱷ ᱥᱟᱭᱤᱰ ᱟᱨ ᱚᱱᱟ ᱠᱚᱨᱮ ᱦᱚᱸ ᱯᱨᱟᱭᱤᱡᱽ ᱠᱚᱫᱚ ᱯᱩᱱᱤᱭᱟᱹ ᱜᱮ ᱛᱟᱦᱮᱸ ᱠᱚᱜᱼᱟ

ᱩᱱᱠᱩ ᱠᱚᱨᱮ ᱠᱷᱚᱱ ᱯᱟᱭᱱᱮᱞ ᱨᱮᱫᱚ ᱵᱟᱨᱭᱟ ᱜᱮᱠᱤᱱ ᱤᱫᱤᱭᱟ ᱟᱨ ᱯᱚᱨᱤᱪᱟᱞᱚᱱᱟ ᱞᱮᱠᱟᱛᱮ ᱩᱱᱠᱤᱱᱟᱜ ᱞᱟᱭᱥᱮᱱᱥ ᱨᱮᱯᱷᱟᱨᱤ ᱩᱱᱠᱩ ᱤᱫᱤ ᱠᱟᱛᱮᱫ ᱜᱮ ᱮᱱᱮᱡ ᱠᱚ ᱦᱩᱭᱩᱜᱼᱟ

ᱦᱤᱡᱩᱜ ᱟᱠᱚ ᱧᱮᱧᱮᱞᱤᱭᱟᱹ ᱦᱚᱲ ᱠᱚᱦᱚᱸ ᱟᱹᱰᱤᱜᱟᱱ ᱟᱹᱰᱤ ᱜᱟᱡᱟ ᱦᱩᱭᱩᱜᱼᱟ ᱟᱹᱰᱤ ᱵᱮᱥ ᱦᱩᱭᱩᱜᱼᱟ ᱚᱱᱟ ᱠᱚ ᱤᱫᱤ ᱠᱟᱛᱮᱫ ᱟᱞᱮ ᱦᱚᱸ ᱱᱚᱣᱟ ᱠᱚᱨᱮ ᱠᱷᱚᱱ ᱟᱹᱰᱤ ᱠᱩᱥᱤᱞᱮ ᱵᱩᱡᱷᱟᱹᱣᱟ ᱦᱚᱲ ᱠᱚ ᱤᱫᱤ ᱠᱟᱛᱮᱫ